ᱤᱧ ᱢᱤᱫᱴᱟᱝ ᱚᱱᱞᱟᱭᱤᱱ ᱛᱮ ᱡᱚᱢᱟᱜ ᱧᱩᱣᱟᱜ ᱟᱨ ᱛᱟᱦᱮᱱ ᱞᱟᱹᱜᱤᱫ ᱢᱤᱫᱴᱟᱝ ᱚᱰᱟᱨ ᱞᱮᱫᱟ ᱠᱟᱨᱚᱱ ᱤᱧᱟᱹᱜ ᱚᱲᱟᱜ ᱠᱷᱚᱡ ᱟᱹᱰᱤ ᱥᱟᱺᱜᱤᱧ ᱨᱮ ᱚᱱᱟ ᱚᱰᱟᱨ ᱫᱚ ᱦᱩᱭ ᱞᱮᱱᱟ ᱟᱨ ᱚᱸᱰᱮ ᱜᱤ ᱚᱱᱟ ᱡᱚᱢᱟᱜ ᱫᱚᱠᱚ ᱵᱮᱱᱟᱣᱟ ᱚᱱᱟ ᱞᱮᱠᱟᱛᱮ ᱤᱧ ᱫᱚ ᱡᱚᱢᱟᱜ ᱤᱧ ᱚᱰᱟᱨ ᱞᱮᱫᱟ ᱟᱨ ᱛᱟᱦᱮᱱ ᱵᱟᱠᱷᱨᱟ ᱦᱩᱧ ᱚᱰᱟᱨ ᱞᱮᱫᱟ ᱟᱫᱚ ᱚᱸᱰᱮ ᱪᱟᱞᱟᱣ ᱠᱟᱛᱮᱫ ᱤᱧ ᱡᱮᱧ ᱡᱚᱢᱟ ᱚᱱᱟ ᱤᱧ ᱤᱧᱟ ᱜ ᱠᱩᱥᱤ ᱞᱮᱠᱟ ᱵᱟᱹᱧ ᱧᱮᱞ ᱮᱫᱟ ᱥᱮ ᱤᱧᱟᱹᱜ ᱚᱠᱟᱴᱟᱜ ᱤᱧ ᱚᱰᱟᱨ ᱞᱮᱫᱟ ᱚᱱᱟ ᱯᱚᱨᱤᱢᱟᱱ ᱦᱚᱸ ᱵᱟᱠᱚ ᱮᱢᱚᱜ ᱠᱟᱱᱟ ᱚᱱᱟ ᱵᱟᱠᱷᱨᱟ ᱛᱮ ᱤᱧ ᱚᱱᱟ ᱠᱚᱫᱚ ᱵᱟᱹᱧ ᱠᱩᱥᱤᱭᱟᱜ ᱠᱟᱱ ᱛᱮ ᱚᱱᱟ ᱠᱚᱫᱚ ᱤᱧ ᱨᱩᱣᱟᱹᱲ ᱞᱟᱹᱜᱤᱫ ᱤᱧ ᱠᱩᱨᱩᱢᱩᱴᱩᱭ ᱮᱫᱟ ᱟᱨ ᱚᱱᱟᱫᱚᱧ ᱨᱩᱣᱟᱹᱲᱟᱭᱟ ᱟᱨ ᱚᱠᱟᱴᱟᱜ ᱨᱩᱣᱟᱹᱲᱟᱭᱟᱹᱧ ᱚᱱᱟ ᱵᱟᱠᱷᱨᱟᱛᱮ ᱟᱨᱦᱚᱸ ᱮᱴᱟ ᱟᱜ ᱤᱧ ᱠᱚᱭᱮᱭᱟ ᱟᱨ ᱚᱱᱟ ᱪᱮᱫ ᱞᱮᱠᱟᱭ ᱤᱢᱟᱹᱧᱟ ᱚᱱᱟ ᱦᱚᱸ ᱧᱮᱞ ᱠᱟᱛᱮᱫ ᱤᱧ ᱠᱚᱭᱮᱭᱟ ᱟᱨ ᱛᱟᱦᱮᱱ ᱨᱮᱭᱟᱜ ᱚᱠᱟᱴᱟᱜ ᱤᱧ ᱢᱮᱱ ᱞᱮᱫ ᱚᱱᱟ ᱦᱩᱧ ᱡᱩᱫᱤ ᱛᱟᱦᱮᱱ ᱡᱟᱭᱜᱟ ᱢᱚᱡᱽ ᱵᱟᱝ ᱛᱟᱦᱮᱱᱟ ᱜᱤᱛᱤᱡ ᱫᱩᱲᱩᱵ ᱡᱟᱭᱜᱟ ᱢᱚᱡᱽ ᱵᱟᱝ ᱛᱟᱦᱮᱱᱟ ᱛᱟᱦᱚᱞᱮ ᱚᱱᱟ ᱦᱚᱸ ᱤᱧ ᱨᱩᱣᱟᱹᱲ ᱜᱤᱰᱤ ᱠᱟᱜᱼᱟᱹᱧ ᱠᱩᱨᱩᱢᱩᱴᱩᱭᱟ ᱚᱱᱟ ᱵᱟᱠᱷᱨᱟᱛᱮ ᱤᱧ ᱱᱚᱣᱟ ᱠᱚᱫᱚᱧ ᱨᱩᱣᱟᱹᱲ ᱠᱟᱜ ᱠᱟᱱᱟ